ᱦᱮᱸ ᱛᱤᱦᱤᱧ ᱜᱟᱯᱟ ᱫᱚ ᱱᱟᱦᱟᱜ ᱫᱚ ᱢᱳᱵᱟᱭᱤᱞ ᱦᱩᱭ ᱟᱠᱟᱱᱟ ᱢᱮᱱᱠᱷᱟᱱ ᱞᱟᱦᱟ ᱫᱚ ᱴᱮᱞᱤ ᱯᱷᱳᱱ ᱛᱟᱦᱮᱸ ᱠᱟᱱᱟ ᱟᱨ ᱱᱟᱦᱟᱜ ᱡᱟᱦᱟᱸ ᱢᱳᱵᱟᱭᱤᱞ ᱦᱩᱭ ᱟᱠᱟᱱ ᱛᱟᱵᱚᱱᱟ ᱚᱱᱟᱫᱚ ᱟᱹᱰᱤ ᱞᱟᱹᱠᱛᱤᱭᱟᱱ ᱠᱟᱱᱟ ᱪᱮᱫᱟᱜ ᱥᱮ ᱛᱤᱦᱤᱧ ᱜᱟᱯᱟ ᱚᱱᱟᱫᱚ ᱟᱛᱩ ᱯᱟᱲᱟ ᱨᱮ ᱦᱚᱲ ᱠᱚ ᱠᱚ ᱦᱚᱲ ᱠᱩᱡ ᱠᱚ ᱜᱩᱨ ᱞᱮᱱ ᱠᱷᱟᱱ ᱩᱱᱡᱩᱠᱷᱟᱹᱡ ᱟᱹᱰᱤ ᱞᱟᱹᱛᱤᱭᱟᱱ ᱠᱟᱱᱟ ᱪᱮᱫᱟᱜ ᱥᱮ ᱞᱟᱦᱟ ᱫᱚ ᱦᱚᱲ ᱠᱩᱡ ᱵᱚᱱ ᱵᱷᱮᱡᱟᱭᱮᱫ ᱠᱚ ᱛᱟᱦᱮᱸᱫᱼᱟ ᱥᱟᱭᱠᱮᱞ ᱠᱚᱛᱮ ᱛᱟᱲᱟᱢ ᱠᱚᱛᱮ ᱩᱱᱫᱚ ᱟᱹᱰᱤ ᱫᱮᱨᱤ ᱦᱩᱭᱩᱜ ᱠᱟᱱ ᱛᱟᱦᱮᱸᱜᱼᱟ ᱢᱮᱱᱠᱷᱟᱱ ᱱᱟᱦᱟᱜ ᱫᱚ ᱱᱟᱦᱟᱜ ᱵᱮᱵᱚ ᱢᱳᱵᱟᱭᱤᱞ ᱦᱮᱡ ᱠᱟᱛᱮᱫ ᱫᱚ ᱯᱷᱳᱱ ᱜᱚᱞ ᱠᱟᱱ ᱠᱷᱟᱱ ᱜᱮ ᱢᱳᱴᱟᱢᱩᱴᱤ ᱟᱹᱰᱤ ᱠᱚᱢ ᱥᱩᱢᱚᱭ ᱨᱮᱠᱚ ᱥᱮᱴᱮᱨᱚᱜ ᱠᱟᱱᱟ ᱱᱤᱭᱟᱹ ᱢᱤᱫᱴᱮᱱ ᱵᱷᱟᱜᱤ ᱫᱤᱠ ᱟᱨ ᱢᱤᱫᱴᱮᱱ ᱵᱷᱟᱜᱤ ᱫᱤᱠ ᱪᱤᱫ ᱚᱞᱚᱜ ᱯᱟᱲᱦᱟᱜ ᱠᱚᱨᱮ ᱟᱹᱰᱤ ᱵᱷᱟᱜᱤ ᱫᱤᱠ ᱦᱩᱭ ᱟᱠᱟᱱᱟ ᱛᱤᱦᱤᱧ ᱜᱟᱯᱟ ᱫᱚ ᱢᱳᱵᱟᱭᱤᱞ ᱫᱚ ᱪᱮᱫᱟᱜ ᱥᱮ ᱢᱚᱫᱴᱮᱱ ᱜᱤᱫᱽᱨᱟᱹ ᱢᱟᱲᱟᱝ ᱫᱤ ᱴᱤᱭᱩᱥᱤᱱᱤ ᱪᱟᱞᱟᱜ ᱠᱟᱱ ᱛᱟᱦᱮᱸᱫᱼᱟ ᱴᱤᱭᱩᱥᱤᱱᱤ ᱨᱮ ᱡᱟᱦᱟᱸ ᱠᱚ ᱯᱟᱲᱦᱟᱣ ᱮᱫ ᱠᱚ ᱛᱟᱦᱮᱸᱫᱼᱟ ᱢᱮᱱᱠᱷᱟᱱ ᱚᱲᱟᱜ ᱦᱮᱡ ᱠᱟᱛᱮ ᱫᱚ ᱦᱤᱲᱤᱧ ᱮᱫ ᱛᱟᱦᱮᱸᱱᱟ ᱢᱮᱱᱠᱷᱟᱱ ᱛᱤᱦᱤᱧ ᱜᱟᱯᱟ ᱫᱚ ᱪᱮᱫ ᱪᱤᱠᱟᱜ ᱠᱟᱱᱟ ᱚᱰᱮᱸᱠᱷᱚᱡ ᱠᱤᱪᱷᱩ ᱯᱟᱲᱦᱟᱣ ᱠᱟᱛᱮᱫ ᱤᱭᱩᱴᱩᱵ ᱨᱮ ᱱᱚᱰᱮ ᱚᱲᱟᱜ ᱨᱮ ᱦᱮᱡ ᱠᱟᱛᱮ ᱥᱟᱨᱪ ᱮᱫ ᱠᱟᱱᱠᱷᱟᱱ ᱜᱤ ᱚᱱᱟ ᱡᱟᱦᱟᱭ ᱯᱟᱲᱦᱟᱣ ᱟᱠᱟᱱ ᱛᱟᱦᱮᱸ ᱚᱱᱟ ᱦᱚᱸ ᱱᱚᱰᱮ ᱦᱤᱡᱩᱜ ᱠᱟᱱᱟ ᱢᱮᱱᱠᱷᱟᱱ ᱩᱱᱤ ᱜᱤᱫᱽᱨᱟᱹ ᱫᱚ ᱱᱟᱦᱟᱜ ᱫᱚ ᱟᱨᱚ ᱵᱷᱟᱜᱤ ᱴᱷᱤᱠ ᱛᱮᱭ ᱵᱩᱡᱷᱟᱹᱣ ᱫᱟᱲᱮᱭᱟᱜ ᱠᱟᱱᱟ ᱥᱮ ᱚᱱᱟ ᱠᱩᱡ ᱟᱨᱚ ᱵᱷᱟᱜᱤ ᱴᱷᱤᱠ ᱛᱮᱭ ᱠᱟᱞᱪᱟᱨ ᱫᱟᱲᱮᱭᱟᱜ ᱠᱟᱱᱟ ᱢᱮᱱᱠᱷᱟᱱ ᱱᱚᱝᱠᱟ ᱠᱟᱛᱮᱫ ᱜᱮ ᱢᱟᱱᱮ ᱢᱳᱵᱟᱭᱤᱞ ᱨᱮᱱᱟᱜ ᱵᱷᱟᱜᱤ ᱫᱤᱠ ᱫᱚ ᱟᱵᱩ ᱠᱩᱡ ᱥᱟᱱᱛᱟᱲ ᱥᱟᱶᱛᱟᱨᱮ ᱟᱹᱰᱤ ᱜᱟᱱ ᱮᱱᱮᱢᱮ ᱠᱟᱹᱢᱤᱭᱮᱫᱟ ᱟᱨ ᱠᱷᱟᱨᱟᱯ ᱫᱤᱠ ᱫᱚ ᱦᱩᱭᱩᱜ ᱠᱟᱱᱟ ᱱᱤᱭᱟᱹ ᱢᱮᱱᱠᱷᱟᱱ ᱢᱳᱵᱟᱭᱤᱞ ᱦᱚᱸ ᱵᱚᱛᱚᱨᱟᱱ ᱡᱤᱱᱤᱥ ᱠᱟᱱ ᱜᱮᱭᱟ ᱪᱮᱫᱟᱜ ᱥᱮ ᱛᱤᱦᱤᱧ ᱜᱟᱯᱟ ᱫᱚ ᱦᱟᱱᱮ ᱮᱴᱤᱮᱢ ᱠᱩᱡ ᱵᱚᱱ ᱠᱚᱨᱟᱣ ᱮᱫᱟ ᱦᱟᱱᱮ ᱪᱮᱫ ᱠᱟᱨᱰ ᱦᱟᱱᱟ ᱱᱤᱭᱟᱹ ᱠᱟᱨᱰ ᱠᱚᱵᱚᱱ ᱠᱚᱨᱟᱣ ᱮᱫᱟ ᱟᱨ ᱦᱟᱱᱟ ᱮ ᱴᱤ ᱮᱢ ᱢᱮᱥᱤᱱ ᱠᱷᱚᱱ ᱦᱟᱜ ᱴᱟᱠᱟ ᱠᱩᱡ ᱵᱩᱱ ᱛᱩᱞᱟᱹᱣ ᱮᱫᱟ ᱢᱮᱱᱠᱷᱟᱱ ᱱᱟᱦᱟᱜ ᱫᱚ ᱪᱮᱫ ᱧᱮᱞᱚᱜ ᱠᱟᱱᱟ ᱡᱮ ᱱᱚᱝᱠᱟ ᱢᱤᱫᱴᱮᱱ ᱯᱷᱳᱱ ᱦᱤᱡᱩᱜ ᱠᱟᱱᱟ ᱵᱟᱝ ᱢᱟᱠᱚ ᱢᱮᱱ ᱮᱫᱟ ᱟᱞᱮᱫᱚ ᱤᱭᱩᱠᱳ ᱵᱮᱝᱠ ᱠᱷᱚᱡ ᱞᱮ ᱯᱷᱳᱱ ᱮᱫᱟ ᱱᱤᱭᱟᱹ ᱵᱮᱝᱠ ᱠᱷᱚᱱ ᱞᱮ ᱯᱷᱳᱱ ᱮᱫᱟ ᱡᱟᱦᱟᱸ ᱵᱮᱝᱠ ᱨᱮ ᱟᱞᱮᱭᱟᱜ ᱟᱠᱟᱩᱱᱴ ᱛᱟᱦᱮᱸᱱ ᱠᱟᱱᱟ ᱚᱱᱟ ᱵᱮᱝᱠ ᱠᱷᱚᱱ ᱠᱚ ᱯᱷᱳᱱ ᱮᱫᱟ ᱟᱨ ᱠᱚ ᱢᱮᱱ ᱮᱫᱟ ᱢᱟ ᱢᱤᱫᱴᱮᱱ ᱳ ᱴᱤ ᱯᱤ ᱞᱮ ᱠᱳᱞ ᱜᱚᱞᱠᱟᱜ ᱠᱟᱱᱟ ᱢᱤᱫᱴᱮᱱ ᱢᱮᱥᱮᱡ ᱞᱮ ᱠᱳᱞ ᱠᱳᱞ ᱜᱚᱞᱠᱟᱜ ᱠᱟᱱᱟ ᱚᱱᱟ ᱨᱮ ᱳᱴᱤᱯᱤ ᱪᱟᱞᱟᱜᱼᱟ ᱚᱱᱟ ᱳᱴᱤᱯᱤ ᱫᱮᱱ ᱮᱢᱟᱣᱟᱞᱮ ᱯᱮ ᱠᱤᱱᱛᱩ ᱟᱞᱮ ᱚᱱᱟ ᱡᱚᱠᱷᱚᱱ ᱟᱞᱮ ᱫᱚᱞᱮ ᱢᱮᱱᱮᱫᱟ ᱦᱮᱸ ᱚᱱᱟ ᱵᱮᱝᱠ ᱨᱮ ᱡᱮᱦᱮᱛᱩ ᱟᱠᱟᱩᱱᱴ ᱢᱮᱱᱟᱜ ᱛᱟᱵᱚᱱᱟ ᱚᱱᱟ ᱠᱷᱟᱹᱛᱤᱨ ᱛᱮ ᱛᱟᱦᱚᱞᱮ ᱟᱞᱮ ᱦᱚᱸᱞᱮ ᱢᱮᱱ ᱮᱫᱟ ᱛᱟᱦᱚᱞᱮ ᱦᱳᱭᱛᱳ ᱵᱮᱝᱠ ᱠᱷᱚᱱ ᱢᱮᱱᱮᱡᱟᱨ ᱠᱤᱢᱵᱟ ᱡᱟᱦᱟᱭᱮ ᱯᱷᱳᱱ ᱮᱫᱟ ᱦᱳᱭᱛᱳ ᱡᱟᱦᱟᱱᱟᱜ ᱞᱟᱹᱠᱛᱤᱭᱟᱱ ᱡᱤᱱᱤᱥᱮ ᱠᱷᱚᱡᱚᱜ ᱠᱟᱱᱟ ᱟᱞᱮ ᱦᱚᱸ ᱚᱱᱟ ᱯᱟᱹᱛᱭᱟᱹᱣ ᱠᱟᱛᱮᱫ ᱚᱱᱟ ᱳᱴᱤᱯᱤ ᱞᱮ ᱥᱮᱭᱟᱨᱟᱭ ᱠᱟᱱᱟ ᱢᱮᱱᱠᱷᱟᱱ ᱯᱟᱪ ᱪᱷᱚ ᱢᱤᱱᱤᱴ ᱯᱚᱨ ᱧᱮᱞᱚᱜ ᱠᱟᱱᱟ ᱡᱮ ᱚᱱᱟ ᱫᱚ ᱮᱠᱵᱟᱨᱮ ᱢᱟᱱᱮ ᱟᱞᱮᱭᱟᱜ ᱮᱠᱟᱣᱩᱱᱴ ᱜᱮ ᱯᱷᱟᱠᱟ ᱩᱛᱟᱹᱨᱚᱜ ᱠᱟᱱ ᱛᱟᱞᱮᱭᱟ ᱚᱱᱟ ᱛᱮ ᱤᱧᱦᱚᱸ ᱢᱳᱵᱟᱭᱤᱞ ᱨᱮᱭᱟᱜ ᱱᱤᱭᱟᱹ ᱫᱚ ᱠᱷᱟᱨᱟᱯ ᱫᱤᱠ ᱠᱟᱱᱟ ᱠᱷᱟᱨᱟᱯ ᱫᱤᱠ ᱫᱤᱭᱮ ᱫᱚ ᱵᱟᱝ ᱠᱟᱱᱟ ᱢᱮᱱᱠᱷᱟᱱ ᱟᱹᱰᱤ ᱵᱩᱡ ᱥᱩᱡ ᱠᱟᱛᱮᱫ ᱢᱳᱵᱟᱭᱤᱞ ᱵᱚᱱ ᱵᱮᱵᱚᱦᱟᱨ ᱢᱟ ᱦᱮᱸᱥᱮ ᱵᱟᱝ ᱡᱟᱦᱟᱸᱭ ᱠᱩᱡ ᱵᱚᱱ ᱵᱟᱰᱟᱭ ᱫᱟᱨᱟᱢ ᱮᱫᱟ ᱱᱤᱭᱟᱹ ᱠᱩᱡ ᱫᱚ ᱟᱹᱰᱤ ᱵᱩᱡ ᱥᱩᱡ ᱠᱟᱛᱮ ᱵᱚᱱ ᱤᱭᱟᱹᱭᱟ ᱟᱨ ᱠᱷᱟᱨᱟᱯ ᱫᱤᱠ ᱢᱤᱫ ᱵᱟᱨ ᱫᱚ ᱦᱩᱭᱩᱜ ᱠᱟᱱᱟ ᱪᱮᱫ ᱞᱮᱠᱟ ᱱᱚᱜ ᱭᱚᱡᱮ ᱢᱳᱵᱟᱭᱤᱞ ᱵᱮᱵᱚᱦᱟᱨ ᱠᱟᱛᱮᱫ ᱛᱤᱦᱤᱧ ᱜᱟᱯᱟ ᱫᱚ ᱧᱮᱞᱚᱜ ᱠᱟᱱᱟ ᱵᱟᱝᱢᱟ ᱠᱚᱢ ᱩᱢᱮᱨᱟᱱ ᱜᱮ ᱦᱮᱸᱥᱮ ᱵᱟᱝ ᱢᱟᱫᱷᱚᱢᱤᱠ ᱩᱱᱤ ᱜᱤᱫᱽᱨᱟᱹ ᱵᱟᱭ ᱯᱟᱥ ᱟᱠᱟᱫᱟ ᱮᱭᱤᱪᱮᱥ ᱵᱟᱭ ᱯᱟᱥ ᱟᱠᱟᱫᱟ ᱟᱨ ᱜᱤᱫᱽᱨᱟᱹ ᱢᱳᱵᱟᱭᱤᱞ ᱛᱤ ᱨᱮᱵᱚ ᱪᱟᱞ ᱟᱠᱚ ᱠᱟᱱᱟ ᱢᱮᱱᱠᱷᱟᱱ ᱟᱵᱚ ᱜᱚ ᱵᱟᱵᱟ ᱫᱚ ᱵᱟᱵᱚᱱ ᱫᱤᱥ ᱦᱩᱫᱤᱥ ᱮᱫᱟ ᱦᱮᱸ ᱥᱮ ᱵᱟᱝ ᱩᱱᱤ ᱜᱤᱫᱽᱨᱟᱹ ᱡᱮ ᱢᱳᱵᱟᱭᱤᱞ ᱛᱤᱨᱮ ᱥᱟᱵ ᱠᱟᱛᱮᱫ ᱪᱮᱫ ᱮ ᱪᱮᱠᱟᱭᱮᱜᱼᱟ ᱥᱮ ᱵᱟᱭ ᱪᱤᱠᱟᱹᱭᱮᱫᱟ ᱚᱱᱟ ᱫᱚ ᱧᱮᱞ ᱫᱚ ᱵᱟᱵᱚᱱ ᱪᱟᱞᱟᱜ ᱠᱟᱱᱟ ᱟᱫᱚ ᱱᱚᱝᱠᱟ ᱠᱟᱛᱮᱫ ᱪᱮᱫ ᱪᱤᱠᱟᱜ ᱠᱟᱱᱟ ᱟᱹᱰᱤ ᱠᱚᱢ ᱩᱢᱮᱨᱟᱱ ᱨᱮ ᱦᱮᱸ ᱥᱮ ᱢᱳᱵᱟᱭᱤᱞ ᱛᱮ ᱨᱚᱲ ᱨᱚᱯᱚᱲ ᱠᱟᱛᱮᱫ ᱟᱠᱚᱭᱟᱜ ᱵᱷᱤᱛᱨᱤ ᱨᱮ ᱥᱮ ᱠᱚᱲᱟ ᱠᱩᱲᱤ ᱵᱷᱤᱛᱨᱤ ᱨᱮ ᱫᱩᱞᱟᱹᱲ ᱰᱩᱯᱞᱟᱹᱲ ᱦᱩᱭᱩᱜ ᱠᱟᱱᱟ ᱟᱨ ᱞᱟᱦᱟ ᱛᱟᱭᱚᱢ ᱵᱟᱝ ᱠᱚ ᱩᱭᱦᱟᱹᱨ ᱮᱫᱟ ᱠᱚᱢ ᱩᱢᱮᱨᱟᱱ ᱠᱚᱢᱩᱢᱮᱨ ᱨᱤᱜᱤ ᱦᱟᱱᱮ ᱠᱚ ᱟᱹᱜᱤᱨᱚᱜ ᱠᱟᱱᱟ ᱟᱹᱜᱤᱨ ᱠᱟᱛᱮᱫ ᱟᱠᱚ ᱠᱩᱥᱤ ᱛᱮ ᱵᱚᱸᱜᱟ ᱛᱷᱟᱱ ᱨᱮ ᱥᱮ ᱰᱟᱦᱟᱨ ᱰᱷᱩᱲᱤ ᱛᱮᱠᱚ ᱥᱤᱸᱫᱩᱨ ᱡᱚᱝ ᱠᱟᱱᱟ ᱚᱱᱟ ᱥᱟᱶ ᱥᱟᱶᱛᱮ ᱩᱱᱠᱩᱣ ᱟᱜ ᱢᱤᱫᱴᱮᱱ ᱟᱹᱰᱤ ᱵᱟᱹᱲᱤᱡ ᱫᱤᱠ ᱦᱤᱡᱩᱜ ᱠᱟᱱᱟ ᱠᱚᱢ ᱩᱢᱮᱨ ᱨᱮᱠᱚ ᱵᱟᱯᱞᱟ ᱞᱮᱱ ᱠᱷᱟᱱ ᱡᱟᱦᱟᱸ ᱢᱤᱫᱴᱮᱱ ᱵᱟᱯᱞᱟ ᱵᱚᱭᱮᱥ ᱡᱮ ᱢᱤᱫᱴᱮᱱ ᱠᱩᱲᱤ ᱜᱤᱫᱽᱨᱟᱹ ᱟᱜ ᱟᱴᱷᱮᱨᱚ ᱵᱚᱪᱷᱚᱨ ᱠᱚᱲᱟ ᱜᱤᱫᱽᱨᱟᱹ ᱮᱠᱩᱥ ᱵᱚᱪᱷᱚᱨ ᱚᱱᱟ ᱵᱟᱝ ᱠᱟᱛᱮᱫ ᱩᱱᱠᱤᱱ ᱫᱚ ᱦᱟᱱᱮ ᱥᱳᱞᱳ ᱥᱚᱛᱮᱨᱚ ᱵᱚᱪᱷᱚᱨ ᱨᱮᱠᱤᱱ ᱵᱟᱯᱞᱟᱜ ᱠᱟᱱᱟ ᱱᱤᱭᱟᱹ ᱠᱷᱚᱱ ᱫᱚ ᱱᱤᱭᱟᱹ ᱠᱩᱡ ᱫᱚ ᱢᱳᱵᱟᱭᱤᱞ ᱠᱷᱟᱹᱛᱤᱨ ᱡᱮ ᱵᱤᱥᱤ ᱠᱟᱭᱛᱮ ᱦᱩᱭᱩᱜ ᱠᱟᱱᱟ ᱪᱮᱫᱟᱜ ᱥᱮ ᱱᱟᱦᱟᱜ ᱫᱚ ᱢᱳᱵᱟᱭᱤᱞ ᱛᱮᱜᱮ ᱠᱚ ᱨᱚᱲ ᱨᱚᱯᱚᱲ ᱠᱟᱱᱟ ᱟᱨ ᱠᱚ ᱧᱟᱯᱟᱢᱚᱜ ᱠᱟᱱᱟ ᱢᱮᱱᱠᱷᱟᱱ ᱞᱟᱦᱟ ᱫᱚ ᱵᱟᱝ ᱛᱟᱦᱮᱸ ᱠᱟᱱᱟ ᱚᱱᱟ ᱠᱷᱟᱹᱛᱤᱨ ᱛᱮ ᱱᱟᱦᱟᱜ ᱫᱚ ᱢᱳᱵᱟᱭᱤᱞ ᱦᱚᱸ ᱢᱤᱫᱴᱮᱱ ᱵᱚᱛᱚᱨᱟᱱ ᱡᱤᱱᱤᱥ ᱠᱟᱱ ᱜᱮᱭᱟ ᱟᱨ ᱢᱳᱵᱟᱭᱤᱞ ᱫᱚ ᱱᱤᱭᱟ ᱟᱵᱚ ᱟᱹᱰᱤ ᱱᱟᱭᱱᱟᱯᱟᱭ ᱛᱮᱵᱚᱱ ᱵᱮᱵᱚᱦᱟᱨ ᱢᱟ ᱥᱮᱵᱚᱱ ᱵᱮᱵᱚᱦᱟᱨ ᱢᱟ ᱟᱨ ᱢᱮᱱ ᱢᱮᱱ ᱠᱟᱛᱷᱟ ᱫᱚ ᱦᱩᱭᱩᱜ ᱠᱟᱱᱟ ᱜᱤᱫᱽᱨᱟᱹ ᱛᱤᱱᱟᱜ ᱥᱚᱪᱮᱛᱚᱱ ᱨᱮ ᱵᱟᱝ ᱠᱚ ᱛᱟᱦᱮᱸᱱ ᱜᱚ ᱵᱟᱵᱟ ᱫᱚ ᱩᱱᱟᱹᱜ ᱜᱮ ᱥᱚᱪᱮᱛᱚᱱ ᱨᱮ ᱛᱟᱦᱮᱸᱱ ᱦᱩᱭᱩᱜᱼᱟ ᱛᱚᱵᱮᱭᱟᱱᱤᱡ ᱟᱵᱚ ᱱᱟᱦᱟᱜ ᱫᱤᱱ ᱨᱮ ᱥᱮ ᱢᱳᱵᱟᱭᱤᱞ ᱵ ᱵᱮᱵᱚᱦᱟᱨ ᱠᱟᱛᱮᱫ ᱟᱹᱰᱤ ᱞᱟᱯᱷᱟᱝ ᱥᱮᱫ ᱵᱚ ᱪᱟᱞᱟᱣ ᱫᱟᱲᱮᱭᱟᱜᱼᱟ